ᱦᱮᱞᱳ ᱦᱮᱞᱳ ᱤᱧ ᱜᱮ ᱫᱤ ᱡᱚᱭᱚᱱᱛᱤᱧ ᱢᱮᱱᱮᱜᱼᱟ ᱠᱷᱟᱭᱟᱨᱵᱚᱱᱤ ᱠᱷᱚᱱ ᱟᱸᱡᱚᱢᱟᱠᱟᱫ ᱟᱹᱧ ᱟᱢ ᱪᱟᱹᱥᱤ ᱠᱟᱱᱟᱢ ᱢᱤᱫᱴᱟᱹᱝ ᱟᱨ ᱟᱹᱰᱤ ᱧᱩᱛᱩᱢᱟᱱ ᱪᱟᱹᱥᱤ ᱠᱟᱱᱟᱢ ᱪᱮᱫ ᱠᱚ ᱪᱟᱥ ᱨᱮ ᱢᱮᱱᱟᱜᱼᱟ ᱪᱮᱫ ᱠᱚ ᱚᱱᱠᱟ ᱱᱤᱛᱚᱜ ᱪᱟᱥ ᱨᱮ ᱢᱮᱱᱟᱜᱼᱟ ᱚᱸᱻ ᱟᱫᱚ ᱤᱭᱟᱹ ᱤᱧ ᱦᱩᱱᱟᱹᱝ ᱜᱟᱯᱟ ᱠᱚᱛᱮᱢ ᱟᱹᱜᱩᱣᱟᱹᱧ ᱠᱷᱟᱱ ᱱᱟᱯᱟᱭᱚᱜᱼᱟ ᱦᱩᱱᱟᱹᱝ ᱪᱮᱫ ᱞᱮᱠᱟᱢ ᱟᱹᱠᱷᱨᱤᱧᱟ ᱯᱤᱥ ᱦᱤᱥᱟᱹᱵ ᱥᱮ ᱠᱤ ᱠᱤᱡᱤ ᱦᱤᱥᱟᱹᱵᱽ ᱚᱸᱻ ᱦᱚᱸ ᱟᱫᱚ ᱱᱚᱣᱟ ᱮᱱᱠᱷᱟᱱ ᱜᱟᱯᱟ ᱠᱚᱛᱮᱢ ᱟᱹᱜᱩᱣᱟᱹᱧᱟ ᱟᱹᱜᱩ ᱫᱟᱲᱣᱟᱹᱧᱟᱹᱢ ᱥᱮ ᱥᱮᱱᱚᱜ ᱦᱩᱭᱩᱜᱼᱟ ᱟᱨ ᱤᱧ ᱦᱚᱸ ᱛᱮᱦᱮᱧ ᱫᱚ ᱚᱱᱟ ᱠᱤᱪᱷᱩᱜᱟᱱ ᱥᱚᱵᱡᱤ ᱠᱚᱛᱤᱧ ᱢᱮᱱᱟ ᱟᱫᱚ ᱵᱟᱹᱧ ᱥᱮᱱ ᱫᱟᱲᱮᱭᱟᱜᱼᱟ ᱢᱟᱱᱮ ᱜᱟᱯᱟ ᱜᱟᱹᱰᱤᱧ ᱵᱷᱮᱡᱟ ᱟᱢᱟ ᱟᱨ ᱚᱱᱟᱨᱮ ᱵᱷᱟᱹᱨᱤ ᱜᱚᱫ ᱠᱟᱜ ᱢᱮ ᱛᱚᱠᱷᱟᱱ ᱤᱭᱟᱹ ᱠᱟᱨᱞᱟ ᱟᱨ ᱦᱚᱛᱚᱫ ᱟᱨ ᱡᱷᱤᱸᱜᱟᱹ ᱱᱤᱭᱟᱹ ᱠᱚ ᱦᱩᱱᱟᱹᱝ ᱫᱚᱨᱠᱟᱨ ᱟᱨ ᱪᱮᱫ ᱞᱟᱠᱟᱱᱟᱜ ᱵᱮᱥ ᱞᱮᱠᱟᱱᱟᱜ ᱚᱱᱟ ᱡᱟᱦᱟᱸ ᱞᱮᱠᱟᱱᱟᱜ ᱠᱚᱫᱚ ᱟᱞᱚᱢ ᱤᱢᱟᱹᱧᱟᱹ ᱵᱟᱠᱷᱟᱱ ᱵᱟᱭ ᱟᱹᱠᱷᱨᱤᱧᱚᱜᱼᱟ ᱤᱧᱟᱹᱜ ᱦᱚᱸ ᱞᱚᱥ ᱟᱞᱚ ᱦᱩᱭᱩᱜ ᱢᱟ ᱫᱚᱥᱟᱨ ᱦᱤᱞᱟᱹᱜ ᱦᱳᱭ ᱡᱮ ᱦᱳᱭ ᱵᱟᱠᱷᱟᱱ ᱤᱧᱟᱹᱜ ᱦᱚᱸ ᱞᱚᱥ ᱟᱞᱚ ᱦᱩᱭᱩᱜᱼᱢᱟ ᱦᱳᱭ ᱦᱳᱭ ᱛᱚ ᱠᱷᱟᱱ ᱴᱷᱤᱠ ᱜᱮᱭᱟ ᱛᱚᱵᱮ ᱡᱚᱦᱟᱨ ᱜᱮ